ᱤᱧ ᱠᱩᱥᱤᱭᱟᱜ ᱵᱟᱹᱭᱤᱠ ᱫᱚ ᱦᱤᱨᱳ ᱦᱚᱱᱰᱟ ᱦᱚᱨᱱᱮᱴ ᱯᱞᱟᱴᱤᱱᱟ ᱠᱮᱴᱤᱭᱮᱢ ᱰᱤᱭᱩᱠ ᱵᱩᱞᱮᱴ ᱟᱨ ᱚᱱᱠᱟ ᱞᱮᱠᱟ ᱟᱭᱢᱟᱜᱮ ᱢᱮᱱᱟᱜ ᱛᱤᱧᱟᱹ ᱟᱨ ᱤᱧᱫᱚ ᱱᱤᱛ ᱦᱟᱹᱵᱤᱡ ᱢᱤᱫᱴᱮᱱ ᱵᱟᱹᱭᱤᱠ ᱦᱚᱸ ᱟᱹᱣᱨᱤᱧ ᱠᱤᱨᱤᱧᱟ ᱪᱮᱫᱟᱜ ᱮᱱᱛᱮᱫ ᱤᱧᱴᱷᱮᱱ ᱵᱟᱹᱭᱤᱠ ᱠᱤᱨᱤᱧ ᱞᱮᱠᱟᱱ ᱯᱚᱭᱥᱟᱜᱮ ᱵᱟᱹᱱᱩᱜᱼᱟ ᱟᱨ ᱤᱧᱫᱩᱧ ᱠᱩᱠᱢᱩ ᱟᱠᱟᱫᱟ ᱡᱮ ᱵᱚᱞᱮ ᱢᱚᱡᱽ ᱥᱮ ᱢᱚᱡᱽ ᱜᱟᱹᱰᱤᱧ ᱠᱤᱨᱤᱧᱟ ᱟᱨ ᱤᱧᱟᱹᱜ ᱠᱩᱠᱢᱩ ᱨᱮᱫᱚ ᱦᱳᱱᱰᱟ ᱜᱟᱹᱰᱤ ᱢᱮᱱᱟᱜᱼᱟ ᱟᱨ ᱚᱱᱟ ᱜᱟᱹᱰᱤᱜᱮ ᱠᱩᱠᱢᱩ ᱠᱟᱛᱮᱫ ᱥᱮ ᱠᱩᱨᱩᱢᱩᱴᱩ ᱠᱟᱛᱮᱫ ᱠᱤᱨᱤᱧ ᱢᱮᱱ ᱡᱚᱝ ᱠᱟᱱᱟ ᱵᱟᱹᱭᱤᱠ ᱪᱟᱞᱟᱣ ᱫᱚ ᱟᱹᱰᱤ ᱟᱨᱟᱢᱜᱤᱧ ᱟᱹᱭᱠᱟᱹᱣᱟ ᱚᱱᱟᱛᱮ ᱦᱳᱱᱰᱟ ᱜᱟᱹᱰᱤ ᱠᱤᱨᱤᱧᱤᱧ ᱢᱮᱱᱫᱟ ᱦᱳᱱᱰᱟ ᱨᱮᱱᱟᱜ ᱫᱚ ᱦᱳᱱᱰᱟ ᱥᱟᱭᱤᱱ ᱟᱨ ᱪᱟᱞᱟᱣ ᱦᱚᱸ ᱟᱹᱰᱤ ᱟᱨᱟᱢᱜᱮ ᱟᱹᱭᱠᱟᱹᱜᱼᱟ